ᱦᱮᱸ ᱡᱚᱦᱟᱨ ᱜᱮ ᱤᱧᱤᱧ ᱢᱮᱱᱮᱫᱟ ᱤᱧᱤᱧ ᱨᱚᱲᱮᱫᱟ ᱪᱟᱸᱫᱽᱢᱩᱱᱤ ᱢᱩᱨᱢᱩ ᱦᱮᱸ ᱠᱷᱚᱵᱚᱨ ᱤᱭᱟᱹ ᱞᱟᱦᱟ ᱤᱭᱟᱹ ᱟᱢ ᱴᱷᱮᱱ ᱠᱷᱚᱱ ᱪᱚᱯᱚᱞᱤᱧ ᱠᱤᱨᱤᱧ ᱟᱹᱜᱩᱣᱟᱠᱟᱫᱟ ᱟᱫᱚ ᱵᱟᱝ ᱡᱩᱛᱩᱜ ᱠᱟᱱ ᱛᱤᱧᱟ ᱩᱨᱤᱡᱚᱜ ᱠᱟᱱ ᱛᱤᱧᱟᱹ ᱟᱫᱚ ᱵᱚᱫᱚᱞᱟᱹᱧ ᱵᱚᱞᱮ ᱮᱢᱟᱹᱧ ᱢᱮ ᱵᱚᱫᱚᱞ ᱡᱚᱠᱷᱟ ᱞᱮᱫ ᱜᱤᱭᱟᱹᱧ ᱟᱫᱚ ᱪᱮᱫ ᱞᱮᱠᱟ ᱪᱚᱧ ᱡᱚᱠᱷᱟ ᱠᱮᱫ ᱟᱠᱵᱟᱠ ᱡᱟᱞᱟᱛᱮ ᱟᱫᱚ ᱤᱱᱟᱹ ᱯᱚᱭᱥᱟ ᱛᱮᱫᱚ ᱵᱟᱢ ᱤᱢᱟᱹᱧᱟ ᱚ ᱯᱟᱭᱥᱟ ᱞᱟᱜᱟᱜ ᱜᱮᱭᱟ ᱵᱚᱞᱮ ᱵᱟᱝ ᱫᱤᱱᱟᱹᱢ ᱜᱮᱢ ᱡᱷᱤᱡ ᱠᱟᱜ ᱠᱟᱱᱟ ᱦᱮᱸ ᱢᱩᱨᱜᱟᱹ ᱰᱟᱸᱜᱟᱞ ᱠᱷᱚᱱ ᱜᱮ ᱟᱨ ᱢᱚᱦᱤᱥᱯᱩᱨ ᱨᱮᱜᱮ ᱞᱟᱜᱟᱣ ᱟᱠᱟᱱᱟ ᱛᱚ ᱚ ᱦᱮᱸ ᱛᱚᱵᱮ ᱵᱚᱫᱚᱞ ᱟᱹᱜᱩᱭᱟᱹᱧ ᱦᱟᱴ ᱦᱤᱞᱳᱜ ᱥᱚᱱᱤ ᱵᱟᱨ ᱦᱤᱞᱳᱜ ᱥᱮ ᱟᱹᱣᱲᱤ ᱦᱮᱸ ᱦᱮᱸ ᱥᱚᱱᱤᱵᱟᱨ ᱦᱤᱞᱳᱜ ᱦᱟᱴ ᱫᱤᱱ

ᱦᱮᱸ ᱵᱟᱹᱧ ᱦᱤᱲᱤᱧᱟ ᱤᱫᱤ ᱛᱚᱨᱟᱭᱟᱹᱧ ᱦᱮᱸ ᱢᱟ ᱛᱚᱵᱮ ᱡᱟᱦᱟᱨ ᱜᱮ